ᱵᱷᱟᱨᱚᱛ ᱨᱮᱭᱟᱜ ᱯᱷᱮᱥᱮᱱ ᱤᱫᱤ ᱠᱟᱛᱮᱫ ᱤᱧ ᱟᱹᱰᱤ ᱠᱤᱪᱷᱩ ᱜᱤᱧ ᱢᱚᱱᱮᱭᱟ ᱪᱮᱫᱟᱜ ᱥᱮ ᱱᱚᱰᱮ ᱫᱚ ᱟᱭᱢᱟ ᱞᱮᱠᱟᱱ ᱦᱚᱲᱜᱮ ᱢᱮᱱᱟᱜ ᱟᱠᱟᱫ ᱵᱚᱱᱟ ᱡᱮᱞᱮᱠᱟ ᱥᱟᱱᱛᱟᱲ ᱫᱤᱠᱩ ᱢᱩᱥᱞᱟᱹ ᱟᱹᱰᱤᱞᱮᱠᱟᱱ ᱦᱚᱲᱜᱮ ᱚᱱᱠᱟ ᱢᱮᱱᱟᱜ ᱟᱠᱟᱫ ᱵᱚᱱᱟ ᱫᱤᱠᱩ ᱫᱚ ᱡᱮᱞᱮᱠᱟ ᱥᱩᱛᱟᱹᱢ ᱨᱮᱭᱟᱜ ᱛᱟᱸᱛ ᱥᱟᱹᱲᱤ ᱠᱚ ᱵᱟᱸᱫᱮᱭᱟ ᱟᱨ ᱟᱵᱚ ᱟᱵᱚ ᱦᱚᱲ ᱦᱚᱸ ᱚᱱᱠᱟᱜᱮ ᱥᱩᱛᱟᱹᱢ ᱨᱮᱭᱟᱜ ᱯᱟᱹᱧᱪᱤ ᱜᱮᱸᱫᱟᱜ ᱵᱚᱱ ᱵᱟᱸᱫᱮᱭᱟ ᱟᱨ ᱢᱩᱥᱞᱟᱹ ᱠᱚᱫᱚ ᱜᱳᱨᱠᱷᱟ ᱠᱚ ᱦᱚᱨᱚᱜᱟ ᱟᱨ ᱦᱮᱸ ᱤᱧ ᱢᱚᱱᱮᱭᱟ ᱞᱟᱦᱟ ᱠᱷᱚᱱ ᱫᱚ ᱟᱹᱰᱤ ᱛᱮᱫ ᱜᱮ ᱵᱚᱫᱚᱞ ᱠᱟᱱᱟ ᱠᱤᱪᱨᱤᱪ ᱮᱢ ᱢᱮᱱ ᱥᱮ ᱡᱟᱦᱟᱱ ᱟᱵᱚᱣᱟᱜ ᱟᱹᱨᱤᱪᱟᱹᱞᱤ ᱦᱚᱨᱚᱜ ᱵᱟᱸᱫᱮ ᱡᱟᱦᱟᱸ ᱜᱮᱢ ᱢᱚᱱᱮ ᱡᱷᱚᱛᱚ ᱜᱮ ᱵᱚᱫᱚᱞ ᱟᱠᱟᱱᱟ ᱪᱮᱫᱟᱜ ᱥᱮ ᱞᱟᱦᱟ ᱥᱮᱱ ᱫᱚ ᱟᱭᱳ ᱦᱚᱲ ᱠᱚᱫᱚ ᱵᱟᱯᱞᱟ ᱦᱩᱭ ᱞᱮᱱᱠᱷᱟᱱ ᱜᱮ ᱥᱟᱹᱲᱤ ᱜᱮᱠᱚ ᱵᱟᱸᱫᱮ ᱛᱟᱦᱮᱱ ᱢᱮᱱᱠᱷᱟᱱ ᱱᱤᱛ ᱫᱚ ᱧᱮᱞᱚᱜ ᱠᱟᱱᱟ ᱚᱱᱟ ᱠᱤᱪᱨᱤᱪ ᱵᱚᱫᱚᱞ ᱛᱮᱫᱚ ᱡᱟᱢᱟᱯᱮᱱᱴ ᱦᱚᱸᱠᱚ ᱦᱚᱨᱚᱜ ᱮᱫᱟ ᱟᱨ ᱵᱟᱵᱟ ᱦᱚᱲ ᱠᱚᱫᱚ ᱫᱷᱩᱛᱤ ᱵᱚᱫᱚᱞ ᱛᱮ ᱥᱩᱴ ᱯᱮᱱᱴ ᱚᱱᱟ ᱠᱚᱜᱮ ᱠᱚ ᱦᱚᱨᱚᱜ ᱮᱫᱟ ᱦᱮᱸ ᱯᱚᱥᱪᱤᱢ ᱯᱚᱥᱪᱤᱢ ᱵᱷᱟᱨᱚᱛ ᱫᱚ ᱪᱮᱫ ᱵᱷᱟᱨᱚᱛ ᱨᱮᱭᱟᱜ ᱯᱷᱮᱥᱮᱱ ᱫᱚ ᱟᱹᱰᱤ ᱛᱮᱫ ᱜᱮ ᱡᱩᱫᱟᱹ ᱜᱮᱭᱟ ᱪᱮᱫᱟᱜ ᱥᱮ ᱚᱸᱰᱮ ᱫᱚ ᱜᱳᱨᱠᱷᱟ ᱟᱨ ᱞᱮᱦᱮᱝᱜᱟ ᱠᱚᱠᱚ ᱦᱚᱨᱚᱜᱟ ᱟᱨ ᱱᱚᱛᱮ ᱠᱟᱹᱴᱤᱪ ᱠᱟᱹᱴᱤᱪ ᱡᱟᱢᱟ ᱦᱚᱸᱠᱚ ᱦᱚᱨᱚᱜ ᱜᱮᱭᱟ ᱟᱨ ᱚᱱᱟ ᱧᱮᱞᱛᱮ ᱟᱵᱚ ᱱᱚᱣᱟ ᱵᱷᱟᱨᱚᱛ ᱫᱤᱥᱚᱢ ᱨᱮᱱ ᱦᱚᱸ ᱠᱚ ᱦᱚᱨᱚᱜ ᱮᱫ ᱜᱮᱭᱟ ᱦᱮᱸ ᱟᱨ ᱤᱧ ᱫᱚ ᱤᱥᱠᱩᱞ ᱠᱚᱞᱮᱡᱽ ᱨᱤᱧ ᱯᱟᱲᱦᱟᱜ ᱠᱟᱱ ᱛᱮ ᱥᱮᱧ ᱚᱞᱚᱜ ᱠᱟᱱᱛᱮ ᱤᱧ ᱫᱚ ᱦᱟᱸᱜ ᱥᱩᱛᱟᱹᱢ ᱨᱮᱭᱟᱜ ᱪᱩᱲᱤᱫᱟᱨ ᱠᱚᱜᱮᱧ ᱦᱚᱨᱚᱜ ᱮᱫ ᱠᱟᱱᱟ ᱟᱨ ᱦᱮᱸ ᱟᱵᱚ ᱨᱮᱱ ᱟᱵᱚ ᱨᱮᱭᱟᱜ ᱡᱟᱦᱟᱸ ᱥᱟᱶᱛᱟ ᱨᱮ ᱦᱮᱸ ᱵᱟᱦᱟ ᱥᱚᱦᱨᱟᱭ ᱥᱮ ᱟᱹᱨᱤᱪᱟᱹᱞᱤ ᱮᱢᱟᱱ ᱠᱚ ᱢᱮᱱᱟᱜ ᱟᱠᱟᱫᱟ ᱯᱚᱨᱚᱵᱽ ᱯᱟᱹᱞᱤ ᱠᱚ ᱩᱱ ᱚᱠᱛᱚ ᱨᱮᱫᱚ ᱥᱩᱛᱟᱹᱢ ᱨᱮᱭᱟᱜ ᱯᱟᱹᱧᱪᱤ ᱥᱟᱹᱲᱤ ᱜᱤᱧ ᱵᱟᱸᱫᱮᱭᱮᱫ ᱠᱟᱱᱟ ᱟᱨ ᱤᱧ ᱫᱚ ᱚᱱᱟ ᱥᱩᱛᱟᱹᱢ ᱨᱮᱭᱟᱜ ᱯᱟᱹᱧᱪᱤ ᱜᱮᱸᱫᱟᱜ ᱠᱚᱜᱮᱧ ᱠᱩᱥᱤᱭᱟᱜᱼᱟ ᱪᱮᱫᱟᱜ ᱥᱮ ᱚᱱᱟ ᱠᱚᱫᱚ ᱟᱵᱚ ᱥᱟᱱᱛᱟᱲᱟᱜ ᱠᱟᱱ ᱜᱮᱭᱟ